ᱱᱚᱜᱼᱚᱸᱭ ᱱᱚᱣᱟ ᱡᱷᱟᱲᱠᱷᱚᱸᱰ ᱡᱮᱢᱚᱱ ᱯᱚᱱᱚᱛ ᱨᱮ ᱟᱹᱰᱤ ᱨᱚᱠᱚᱢ ᱩᱱᱱᱚᱭᱚᱱ ᱠᱟᱹᱢᱤ ᱠᱟᱹᱢᱤ ᱦᱚᱨᱟ ᱠᱚ ᱥᱚᱨᱠᱟᱨᱤ ᱠᱟᱹᱢᱤ ᱠᱚ ᱪᱟᱞᱟᱜ ᱠᱟᱱᱟ ᱡᱮᱢᱚᱱ ᱚᱱᱟ ᱨᱮᱭᱟᱜ ᱱᱚᱣᱟᱛᱮ ᱡᱮᱢᱚᱱ ᱦᱚᱲ ᱠᱚ ᱱᱚᱜᱼᱚᱸᱭ ᱦᱟᱸᱥᱟ ᱠᱚ ᱠᱚ ᱞᱟᱭᱮᱜᱼᱟ ᱱᱚᱣᱟᱛᱮ ᱱᱤᱛᱚᱜ ᱠᱟᱹᱣᱰᱤ ᱠᱚ ᱟᱨᱡᱟᱣᱮᱫᱟ ᱱᱚᱝᱠᱟ ᱠᱟᱛᱮ ᱟᱠᱚᱣᱟᱜ ᱠᱟᱹᱣᱰᱤ ᱥᱚᱨᱠᱟᱨᱤ ᱠᱟᱹᱢᱤ ᱡᱮᱢᱚᱱ ᱦᱩᱭᱱᱟ ᱱᱚᱛᱮ ᱡᱮ ᱯᱤ ᱮᱢ ᱟᱵᱟᱥ ᱠᱚ ᱦᱩᱭᱱᱟ ᱟᱵᱚᱣᱟᱜ ᱟᱵᱟᱥ ᱦᱚᱜᱼᱚᱸᱭ ᱱᱚᱝᱠᱟᱱ ᱤᱥᱠᱤᱢ ᱠᱚ ᱤᱥᱠᱤᱢ ᱠᱚ ᱪᱟᱞᱟᱜ ᱠᱟᱱᱟ ᱥᱠᱩᱞ ᱠᱚᱨᱮ ᱤᱫᱤ ᱠᱟᱛᱮ ᱦᱚᱜᱼᱚᱸᱭ ᱯᱚᱱᱛᱷᱟ ᱠᱚ ᱥᱟᱵ ᱟᱠᱟᱫᱟ ᱱᱟᱯᱟᱭ ᱜᱮ ᱥᱚᱨᱠᱟᱨᱤ ᱱᱚᱜᱼᱚᱸᱭ ᱡᱟᱦᱟᱸ ᱠᱟᱹᱢᱤ ᱦᱚᱨᱟ ᱯᱨᱚᱵᱚᱞ ᱪᱟᱞᱟᱜ ᱠᱟᱱᱟ ᱚᱱᱟ ᱱᱟᱨᱮᱜᱟ ᱚᱱᱟ ᱛᱮᱫᱚ ᱟᱹᱰᱤ ᱜᱟᱱ ᱦᱚᱲ ᱠᱚ ᱵᱷᱟᱹᱞᱟᱹᱭᱚᱜ ᱠᱟᱱᱟ ᱟᱨ ᱱᱚᱣᱟ ᱠᱟᱹᱢᱤ ᱦᱚᱨᱟ ᱱᱚᱝᱠᱟᱜᱮ ᱡᱮᱢᱚᱱ ᱪᱟᱞᱟᱜ ᱦᱚᱸ ᱪᱟᱞᱟᱜ ᱩᱭᱦᱟᱹᱨ ᱫᱚ ᱢᱮᱱᱟᱜᱼᱟ ᱟᱨ ᱱᱚᱜᱼᱚᱸᱭ ᱡᱟᱦᱟᱸ ᱛᱤᱱᱟᱹᱜ ᱟᱵᱟᱥ ᱠᱚ ᱯᱤ ᱮᱢ ᱟᱵᱟᱥ ᱡᱮᱢᱚᱱ ᱚᱰᱳᱠ ᱟᱠᱟᱱᱟ ᱟᱵᱚᱣᱟᱜ ᱟᱵᱟᱥ ᱚᱱᱟ ᱦᱚᱸ ᱡᱮᱢᱚᱱ ᱠᱤᱪᱷᱩ ᱜᱟᱱ ᱜᱮ ᱚᱰᱳᱠ ᱟᱠᱟᱱᱟ ᱚᱱᱟ ᱦᱚᱸ ᱯᱚᱧᱪᱟᱭᱮᱛ ᱞᱮᱵᱷᱮᱞ ᱨᱮ ᱟᱨᱳ ᱦᱩᱭᱩᱜ ᱫᱚᱨᱠᱟᱨ ᱪᱮᱫᱟᱜ ᱥᱮ ᱟᱹᱰᱤ ᱜᱟᱱ ᱨᱮᱸᱜᱮᱡ ᱚᱲᱟᱜ ᱦᱚᱲ ᱨᱮᱸᱜᱮᱡ ᱦᱚᱲ ᱠᱚ ᱢᱮᱱᱟᱜ ᱠᱚ ᱛᱟᱵᱚᱢᱱᱟ ᱡᱟᱦᱟᱸᱭ ᱚᱲᱟᱜ ᱠᱚ ᱵᱟᱠᱚ ᱵᱮᱱᱟᱣ ᱫᱟᱲᱮᱭᱟᱜ ᱠᱟᱱᱟ ᱚᱲᱟᱜ ᱯᱷᱳᱨᱢ ᱠᱚᱦᱚ ᱡᱮᱢᱚᱱ ᱧᱟᱢ ᱫᱚᱨᱠᱟᱨ ᱠᱟᱱᱟ

ᱨᱟᱱ ᱢᱩᱨᱜᱟᱹᱱ ᱠᱚ ᱧᱟᱢ ᱧᱟᱢ ᱫᱟᱲᱮᱭᱟᱜᱢᱟ ᱟᱨ ᱡᱟᱦᱟᱸ ᱱᱚᱜᱼᱚᱸᱭ ᱚᱜᱚᱱᱣᱟᱹᱲᱤ ᱠᱚ ᱪᱟᱞᱟᱜ ᱠᱟᱱᱟ ᱜᱤᱫᱽᱨᱟᱹ ᱠᱚ ᱡᱚᱢ ᱠᱷᱟᱹᱛᱤᱨ ᱱᱚᱜᱼᱚᱸᱭ ᱨᱟᱱ ᱢᱩᱨᱜᱟᱹᱱ ᱥᱩᱭ ᱠᱚᱠᱚ ᱮᱢᱟ ᱠᱚᱣᱟ ᱤᱱᱟᱹ ᱯᱚᱨᱮ ᱱᱚᱜᱼᱚᱸᱭ ᱛᱚᱨᱟ ᱩᱱᱠᱩ ᱦᱚᱸ ᱱᱚᱜᱼᱚᱸᱭ ᱡᱮᱢᱚᱱ ᱚᱱᱮ ᱩᱱᱠᱩ ᱵᱟᱠᱷᱨᱟ ᱜᱚᱨᱵᱚᱵᱚᱛᱤ ᱡᱟᱦᱟᱸᱭ ᱩᱱᱠᱩ ᱵᱮᱵᱚᱥᱛᱷᱟ ᱢᱮᱱᱟᱜᱼᱟ ᱚᱱᱟ ᱠᱚ ᱦᱚᱸ ᱱᱚᱜᱼᱚᱸᱭ ᱪᱟᱞᱟᱜ ᱚᱱᱠᱟᱱ ᱠᱟᱹᱢᱤ ᱥᱟᱥᱛᱷ ᱵᱟᱠᱷᱨᱟ ᱦᱚᱸ ᱱᱚᱜᱼᱚᱸᱭ ᱠᱟᱹᱢᱤ ᱠᱚ ᱱᱟᱯᱟᱭ ᱜᱮ ᱪᱟᱞᱟᱜ ᱠᱟᱱᱟ ᱪᱤᱠᱟᱹᱛᱮ ᱚᱱᱟ ᱛᱮ ᱦᱚᱸ ᱟᱹᱰᱤ ᱦᱚᱲ ᱠᱚ ᱩᱯᱚᱠᱟᱨᱚᱜ ᱠᱟᱱ ᱜᱮᱭᱟ ᱢᱟᱱᱮ ᱢᱮᱱᱜᱟᱱᱚᱜᱼᱟ ᱡᱮ ᱵᱟᱨᱦᱮ ᱩᱱᱟᱹᱜ ᱵᱟᱝ ᱪᱟᱞᱟᱜ ᱦᱩᱭᱩᱜ ᱠᱟᱱ ᱛᱟᱠᱚᱣᱟ ᱟᱛᱳ ᱴᱚᱴᱷᱟ ᱠᱚᱨᱮ ᱜᱮ ᱱᱚᱜᱼᱚᱸᱭ ᱱᱟᱨᱥ ᱠᱚ ᱦᱮᱡ ᱠᱟᱛᱮ ᱩᱱᱠᱩ ᱠᱚ ᱪᱮᱠ ᱟᱯ ᱤᱫᱤ ᱠᱚᱣᱟ ᱠᱚ ᱜᱤᱫᱽᱨᱟᱹ ᱠᱚ ᱦᱚᱸ ᱥᱩᱭ ᱠᱚ ᱮᱢ ᱤᱫᱤ ᱠᱚᱣᱟ ᱟᱹᱰᱤ ᱚᱱᱠᱟᱱ ᱡᱟᱦᱟᱸᱭᱟᱜ ᱚᱥᱩᱵᱤᱫᱟ ᱢᱮᱱᱟᱜᱼᱟ ᱩᱱᱠᱩ ᱦᱚᱸ ᱱᱚᱜᱼᱚᱸᱭ ᱚᱱᱩᱢᱚᱱᱰᱚᱞ ᱴᱷᱮᱱ ᱱᱚᱜᱼᱚᱸᱭ ᱠᱚ ᱵᱮᱵᱚᱥᱛᱷᱟ ᱢᱮᱱᱟᱜᱼᱟ ᱦᱟᱥᱯᱟᱛᱟᱞ ᱠᱚᱨᱮ ᱚᱱᱟ ᱦᱚᱸ ᱱᱚᱜᱼᱚᱸᱭ ᱱᱟᱯᱟᱭ ᱜᱮ ᱪᱟᱞᱟᱜ ᱠᱟᱱᱟ ᱟᱨ ᱱᱚᱝᱠᱟᱱ ᱯᱚᱱᱛᱷᱟ ᱠᱚ ᱡᱮᱢᱚᱱ ᱪᱟᱞᱟᱣ ᱟᱠᱟᱫ ᱛᱟᱦᱮᱱᱢᱟ